ᱡᱟᱦᱟᱸ ᱯᱮᱱᱴᱤᱝ ᱠᱟᱬ ᱢᱮᱱᱛᱮ ᱫᱚ ᱡᱟᱦᱟᱸ ᱫᱚ ᱤᱧ ᱫᱚ ᱵᱟᱠᱥᱚ ᱡᱟᱦᱟᱸ ᱯᱷᱟᱨᱱᱤᱪᱟᱨ ᱠᱚ ᱵᱮᱱᱟᱣᱟ ᱠᱟᱴ ᱨᱮᱭᱟᱜ ᱥᱟᱶᱛᱮ ᱵᱷᱤᱛᱤᱨ ᱨᱮ ᱢᱤᱫᱴᱟᱝ ᱪᱷᱚᱵᱤ ᱛᱟᱦᱮᱱᱟ ᱵᱟ ᱢᱩᱴᱷᱟᱹᱱ ᱛᱟᱦᱮᱱᱟ ᱡᱟᱦᱟᱸ ᱢᱩᱴᱷᱟᱹᱱ ᱫᱚ ᱜᱩᱨᱩ ᱜᱚᱝᱠᱮᱭᱟᱜ ᱢᱩᱴᱷᱟᱹᱱ ᱚᱱᱟ ᱢᱩᱴᱷᱟᱹᱱ ᱵᱷᱤᱛᱨᱤ ᱨᱮ ᱡᱟᱦᱟᱸ ᱫᱚ ᱪᱷᱳᱴᱳ ᱵᱟᱥᱠᱚ ᱠᱟᱱᱟ ᱵᱮᱥᱤ ᱢᱟᱨᱟᱝ ᱫᱚ ᱵᱟᱝ ᱠᱟᱱᱟ ᱪᱷᱳᱴᱳ ᱠᱟᱹᱴᱤᱡ ᱵᱟᱠᱥᱚ ᱡᱟᱦᱟᱸ ᱫᱚ ᱵᱟᱠᱥᱚ ᱨᱮ ᱫᱟᱢᱟᱱᱟᱱ ᱡᱤᱱᱤᱥ ᱠᱚ ᱫᱚᱦᱚ ᱫᱟᱲᱮᱭᱟᱜᱼᱟ ᱚᱱᱠᱟᱱᱟᱜ ᱜᱮ ᱵᱮᱱᱟᱣ ᱠᱟᱱᱟ ᱟᱨ ᱚᱱᱟᱛᱮ ᱚᱱᱟᱜᱮᱧ ᱫᱚᱦᱚᱣᱟᱠᱟᱫᱟ ᱡᱮ ᱢᱩᱴᱷᱹᱱ ᱢᱤᱫᱴᱟᱝ ᱛᱟᱦᱮᱱᱟ ᱵᱟ ᱢᱩᱴᱷᱟᱹᱱ ᱦᱚᱸ ᱚᱱᱠᱟᱜᱮ ᱥᱮ ᱪᱷᱚᱵᱤ ᱪᱚ ᱵᱷᱤᱛᱤᱨ ᱨᱮ ᱡᱟᱦᱟᱸ ᱯᱟᱴᱟ ᱪᱮᱛᱟᱱ ᱤᱭᱟᱹᱨᱮ ᱛᱟᱦᱮᱱᱟ ᱚᱱᱟᱧ ᱮᱢ ᱟᱠᱟᱫᱼᱟ ᱮᱢ ᱟᱠᱟᱫ ᱟᱹᱧ ᱟᱨ ᱚᱱᱟ ᱵᱷᱤᱛᱤᱨ ᱨᱮ ᱡᱟᱦᱟᱱᱟᱜ ᱠᱚ ᱫᱚᱦᱚᱦᱩᱭᱩᱜᱼᱟ ᱫᱚᱦᱚ ᱢᱟᱱᱮ ᱦᱳᱭᱛᱚ ᱮᱢᱚᱱᱚ ᱵᱷᱟᱞᱤ ᱫᱟᱢᱤ ᱡᱤᱱᱤᱥ ᱫᱚᱦᱚ ᱦᱩᱭᱩᱜᱼᱟ ᱡᱟᱦᱟᱸ ᱫᱚ ᱥᱟᱢᱟᱱ ᱠᱚᱢ ᱫᱚᱦᱚᱭᱟ ᱫᱟᱹᱢᱤ ᱫᱟᱹᱢᱤ ᱡᱤᱱᱤᱥ ᱠᱚ ᱡᱟᱦᱟᱸ ᱫᱚ ᱵᱟᱝ ᱵᱟᱹᱲᱤᱡᱚᱜᱼᱟ ᱡᱚᱜᱟᱣ ᱠᱟᱛᱮ ᱛᱟᱦᱮᱱᱟ ᱚᱱᱟ ᱠᱚ ᱡᱤᱱᱤᱥ ᱚᱱᱟᱨᱮ ᱢᱤᱫᱴᱟᱝ ᱫᱚᱦᱚ ᱢᱮᱱᱟᱜᱼᱟ ᱦᱳᱭᱛᱚ ᱠᱷᱟᱛᱟ ᱡᱟᱦᱟᱸ ᱠᱷᱟᱛᱟ ᱫᱚ ᱤᱧ ᱛᱮ ᱵᱮᱱᱟᱣ ᱤᱧ ᱛᱮ ᱚᱞ ᱛᱚᱞ ᱡᱟᱦᱟᱸ ᱫᱚ ᱛᱚᱞ ᱢᱮᱱᱟᱜᱼᱟ ᱥᱮᱨᱮᱧ ᱠᱚ ᱞᱟᱠᱪᱟᱨ ᱥᱮᱨᱮᱧ ᱠᱚ ᱠᱩᱫᱩᱢ ᱠᱤᱥᱮ ᱠᱟᱹᱦᱚᱱᱤ ᱠᱚ ᱱᱚᱣᱟ ᱠᱚ ᱱᱚᱜᱼᱚ ᱱᱟᱠᱚ ᱚᱞ ᱠᱟᱛᱮᱫ ᱡᱟᱦᱟᱸᱠᱚ ᱟᱹᱰᱤ ᱡᱩᱜᱽ ᱨᱮᱭᱟᱜ ᱢᱤᱫᱴᱟᱝ ᱥᱟᱹᱜᱟᱹᱭ ᱡᱟᱦᱟᱭ ᱜᱤᱯᱷᱴᱷᱤᱝ ᱢᱮᱱᱛᱮᱧ ᱮᱢᱟᱭ ᱠᱟᱱᱟ ᱡᱟᱦᱟᱸ ᱫᱚ ᱩᱱᱤ ᱡᱮᱢᱚᱱ ᱥᱟᱹᱜᱟᱹᱭᱮ ᱵᱩᱡᱷᱟᱹᱣ ᱫᱟᱲᱮᱭᱟᱜ ᱢᱟ ᱡᱮ ᱱᱤᱱᱫᱤᱱ ᱠᱷᱚᱱᱟᱜ ᱚᱱᱟ ᱥᱟᱹᱜᱟᱹᱭ ᱪᱮᱫ ᱛᱟᱞᱟᱛᱮ ᱛᱚᱞ ᱢᱮᱱᱟᱜ ᱞᱤᱧᱟᱹ ᱩᱱᱤᱭᱟᱜ ᱢᱚᱱᱮ ᱚᱠᱟᱞᱮᱠᱟ ᱛᱟᱦᱮᱸ ᱠᱟᱱᱟ ᱚᱱᱟ ᱢᱚᱱᱮ ᱡᱟ ᱥᱟᱱᱟᱢ ᱠᱤᱪᱷᱩ ᱚᱱᱟᱛᱮ ᱛᱚᱞ ᱛᱟᱦᱮᱱ ᱠᱷᱟᱱ ᱫᱚ ᱪᱤᱨᱚᱫᱤᱚᱱ ᱟᱞᱤᱧ ᱩᱭᱦᱟᱹᱨ ᱵᱷᱟᱵᱱᱟ ᱛᱟᱦᱮᱱᱟ ᱩᱭᱦᱟᱹᱨ ᱵᱟᱝ ᱛᱚᱯᱟᱜᱚᱜᱼᱟ ᱩᱭᱦᱟᱹᱨ ᱱᱚᱣᱟᱜᱮ ᱡᱟᱦᱟᱸᱭ ᱜᱚᱤᱯᱷᱴ ᱤᱧ ᱮᱢᱟᱭᱟ ᱚᱱᱟᱜᱮ ᱟᱞᱤᱧᱟᱜ ᱥᱨᱚᱫᱚᱱ ᱥᱨᱤᱛᱤ ᱛᱚᱞ ᱞᱤᱧ ᱛᱟᱦᱮᱱᱟ ᱚᱱᱟ ᱛᱚᱞ ᱵᱟᱵᱚᱛ ᱛᱮᱜᱮ ᱚᱱᱟ ᱛᱚᱞ ᱟᱠᱟᱱ ᱛᱮᱜᱮ ᱚᱱᱟ ᱠᱚ ᱮᱢ ᱨᱮᱭᱟᱜ ᱫᱚ ᱡᱟᱹᱥᱛᱤᱧ ᱢᱚᱱᱮᱭᱟ ᱡᱮ ᱟᱹᱰᱤ ᱫᱟᱢᱟᱱᱟᱱ ᱡᱤᱱᱤᱥ ᱠᱟᱱᱟ ᱚᱱᱟ ᱫᱟᱢᱟᱱᱟᱱ ᱡᱤᱱᱤᱥ ᱩᱭᱦᱟᱹᱨ ᱜᱚᱱᱚᱝ ᱢᱮᱱᱟᱜᱼᱟ ᱡᱮ ᱚᱱᱟᱨᱮᱱᱟᱜ ᱜᱚᱱᱚᱝᱫᱚ ᱠᱤᱨᱤᱧ ᱛᱮ ᱵᱟᱝ ᱧᱟᱢᱚᱜᱼᱟ ᱡᱚᱛᱚᱜᱮ ᱠᱤᱨᱤᱧ ᱛᱮ ᱧᱟᱢᱚᱜᱼᱟ ᱱᱚᱝᱠᱟᱱᱟᱜ ᱡᱟᱦᱟᱸ ᱢᱚᱱᱮᱨ ᱢᱚᱛᱚᱱ ᱢᱚᱱᱮ ᱠᱟᱛᱮᱫ ᱥᱟᱹᱜᱟᱹᱭ ᱞᱮᱠᱟᱛᱮ ᱡᱟᱦᱟᱸᱢ ᱛᱚᱞᱟ ᱡᱮ ᱪᱮᱫ ᱪᱮᱫ ᱞᱮᱠᱟᱛᱮ ᱟᱹᱞᱤᱧ ᱥᱟᱹᱜᱟᱹᱭᱞᱤᱧ ᱛᱟᱦᱮᱸ ᱠᱟᱱᱟ ᱚᱠᱟ ᱥᱟᱹᱜᱟᱹᱭ ᱛᱟᱞᱟᱛᱮ ᱟᱞᱤᱧ ᱫᱚ ᱟᱢ ᱤᱧ ᱵᱟᱱᱟ ᱦᱚᱲ ᱞᱤᱧ ᱛᱟᱦᱮᱱᱟ ᱚᱱᱟᱞᱮᱠᱟᱛᱮ ᱚᱱᱟ ᱫᱚ ᱛᱚᱞ ᱦᱩᱭ ᱞᱮᱱᱟ ᱵᱟ ᱚᱱᱟ ᱨᱮᱱᱟᱜ ᱜᱚᱱᱚᱝ ᱟᱹᱰᱤ ᱩᱛᱟᱹᱨ ᱢᱮᱱᱟᱜᱼᱟ ᱡᱟᱦᱟᱸ ᱜᱚᱱᱚᱝ ᱫᱚ ᱚᱠᱚᱭ ᱦᱚᱸ ᱵᱟᱭ ᱮᱢᱫᱟᱲᱮᱭᱟᱜᱼᱟ ᱵᱟ ᱚᱱᱠᱟᱱᱟᱜ ᱛᱤᱛᱮᱭᱟᱜ ᱛᱮᱭᱟᱨᱟᱜ ᱵᱮᱱᱟᱝ ᱜᱚᱱᱚᱝ ᱫᱚ ᱛᱮᱭᱟᱨᱟᱜ ᱜᱚᱱᱚᱝ ᱡᱤᱱᱤᱥ ᱠᱚᱫᱚ ᱟᱹᱰᱤ ᱜᱚᱱᱚᱝ ᱟᱱᱟᱜ ᱠᱟᱱ ᱜᱮᱭᱟ